ᱤᱧ ᱢᱤᱫ ᱫᱚᱢ ᱤᱧ ᱪᱟᱞᱟᱣ ᱞᱮᱱᱟ ᱵᱮᱛᱞᱟ ᱱᱮᱥᱱᱟᱞ ᱯᱟᱨᱠᱛᱮ ᱚᱠᱟ ᱨᱮ ᱫᱚ ᱢᱤᱫᱴᱮᱡ ᱡᱩ ᱢᱮᱱᱟᱜ ᱠᱟᱫᱟ ᱚᱸᱰᱮ

ᱧᱮᱞ ᱞᱟᱹᱜᱤᱫ ᱟᱫᱚ ᱚᱱᱟ ᱨᱮ ᱟᱭᱢᱟ ᱨᱚᱠᱚᱢ ᱡᱤᱵᱽ ᱡᱚᱱᱛᱩ ᱢᱮᱱᱟᱜ ᱠᱚᱣᱟ ᱛᱟᱹᱨᱩᱵᱽ ᱠᱚ ᱡᱤᱞ ᱠᱚ ᱦᱟᱹᱛᱤ ᱠᱚ ᱢᱮᱱᱟᱜ ᱠᱚᱣᱟ ᱪᱮᱫᱟᱜ ᱚᱱᱟ ᱫᱚ ᱡᱩ ᱠᱟᱱᱟ ᱢᱤᱫᱴᱮᱡ ᱚᱸᱰᱮ ᱪᱟᱞᱟᱣ ᱞᱮᱱᱟ ᱞᱮ ᱥᱠᱩᱞ ᱠᱷᱚᱡ ᱟᱫᱚ ᱚᱸᱰᱮ ᱪᱟᱞᱟᱣ ᱞᱮᱱᱟ ᱚᱱᱟ ᱨᱮᱭᱟᱜ ᱴᱤᱠᱤᱴ ᱛᱟᱦᱮᱸ ᱠᱟᱱᱟ ᱩᱱ ᱡᱚᱠᱷᱚᱡ ᱮᱠᱥᱚ ᱴᱟᱠᱟ ᱮᱠᱥᱚ ᱴᱟᱠᱟ ᱴᱤᱠᱤᱴ ᱛᱟᱦᱮᱸ ᱠᱟᱱᱟ ᱟᱨ ᱪᱟᱞᱟᱣᱱᱟᱹᱧ ᱧᱮᱞ ᱧᱮᱞ ᱧᱮᱞ ᱧᱮᱞ ᱢᱤᱫᱴᱷᱮᱡ ᱤᱧᱟᱹᱜ ᱱᱚᱡᱚᱨ ᱢᱤᱫᱴᱮᱡ ᱛᱟᱹᱨᱩᱵ ᱨᱮ ᱯᱟᱲᱟᱣᱮᱱᱟ ᱚᱠᱚᱭ ᱫᱚ ᱩᱱᱤ ᱯᱮᱸᱡᱽᱨᱟ ᱨᱮ ᱵᱚᱫᱽ ᱜᱮ ᱛᱟᱦᱮᱸ ᱠᱟᱱᱟᱭ ᱩᱱ ᱡᱚᱠᱷᱚᱡ ᱟᱹᱰᱤ ᱵᱚᱛᱚᱨ ᱤᱧ ᱟᱹᱭᱠᱟᱹᱣ ᱠᱮᱫᱟ ᱤᱧ ᱥᱩᱨ ᱨᱮᱜᱮᱧ ᱛᱟᱦᱮᱸ ᱠᱟᱱᱟ ᱟᱪᱠᱟ ᱩᱱᱤ ᱨᱟᱜ ᱠᱮᱫᱟᱭ ᱚᱠᱟ ᱫᱚᱭ ᱦᱩᱰᱨᱟᱹᱣ ᱠᱮᱫᱟ ᱟᱹᱰᱤ ᱵᱚᱛᱚᱨ ᱤᱧ ᱟᱹᱭᱠᱟᱹᱣ ᱠᱮᱫᱟ ᱩᱱ ᱛᱟᱠ ᱚᱱᱟᱜᱮ ᱢᱤᱫᱛᱮᱡ ᱤᱧᱟᱹᱜ ᱪᱮᱫ ᱠᱚ ᱢᱮᱱᱟ ᱟᱹᱰᱤ ᱵᱚᱞᱮ ᱡᱩ ᱨᱮᱭᱟᱜ ᱢᱤᱫᱴᱟᱝ ᱚᱱᱩᱵᱷᱚᱵ ᱢᱮᱱᱟᱜ ᱛᱤᱧᱟ ᱵᱚᱞᱮ ᱡᱩ ᱨᱮ ᱡᱚᱠᱷᱚᱱᱮᱢ ᱪᱟᱞᱟᱜᱼᱟ ᱩᱱ ᱥᱚᱢᱚᱭ ᱮᱴᱟᱜ ᱥᱮ ᱟᱞᱚᱢ ᱠᱚᱭᱚᱜ ᱵᱟᱲᱟᱭᱟ ᱥᱟᱵᱫᱷᱟᱱ ᱛᱟᱦᱮᱱ ᱢᱮ ᱟᱹᱰᱤ ᱯᱤᱡᱽᱨᱟ ᱨᱮᱭᱟᱜ ᱟᱹᱰᱤ ᱥᱩᱨ ᱦᱚᱸ ᱟᱞᱚᱢ ᱪᱟᱞᱟᱜᱼᱟ ᱟᱨ ᱪᱮᱫ ᱠᱚ ᱢᱮᱱᱟ ᱥᱟᱺᱜᱤᱧ ᱠᱷᱚᱡ ᱜᱮ ᱧᱮᱞ ᱠᱚᱢ ᱥᱮ ᱩᱱᱠᱩ ᱢᱟᱱᱮ ᱩᱱᱠᱩ ᱥᱩᱨ ᱪᱟᱞᱟᱜ ᱨᱮᱟᱜ ᱟᱞᱚᱢ ᱪᱮᱥᱴᱟᱭᱟ ᱪᱮᱫᱟᱜ ᱩᱱᱠᱩ ᱫᱚ ᱩᱱᱠᱩ ᱫᱚ ᱮᱱᱛᱮᱫ ᱡᱟᱱᱚᱣᱟᱨ ᱠᱟᱱᱟ ᱠᱚ ᱩᱱᱠᱩᱣᱟᱜ ᱦᱩᱫᱤᱥ ᱥᱚᱠᱛᱤ ᱩᱱᱟᱹᱜ ᱵᱟᱹᱱᱩᱜᱼᱟ ᱢᱮᱱᱠᱷᱟᱡ ᱟᱵᱚ ᱚᱠᱚᱭ ᱦᱚᱲ ᱚᱸᱰᱮᱢ ᱪᱟᱞᱟᱜ ᱠᱟᱱᱟ ᱟᱢ ᱫᱚ ᱛᱷᱚᱲᱟ ᱦᱩᱫᱤᱥ ᱥᱚᱠᱛᱤ ᱦᱮᱱᱟᱜ ᱛᱟᱢᱟ ᱚᱱᱟᱛᱮ ᱩᱱᱤ ᱥᱟᱶ ᱜᱟᱛᱮ ᱨᱮᱭᱟᱜ ᱟᱞᱚᱢ ᱪᱮᱥᱴᱟᱭᱟ ᱧᱮᱞᱮᱢᱮ ᱟᱨ ᱢᱚᱡᱽ ᱜᱮ ᱦᱤᱡᱩᱜ ᱢᱮ ᱴᱷᱤᱠ ᱤᱧ ᱦᱚᱸ ᱚᱱᱠᱟᱱ ᱟᱹᱰᱤ ᱵᱟᱹᱲᱤᱡ ᱦᱟᱞᱚᱛ ᱨᱮᱧ ᱯᱟᱲᱟᱣ ᱞᱮᱱᱟ ᱪᱮᱫᱟᱜ ᱵᱚᱞᱮᱢ ᱵᱚᱛᱚᱨᱱᱟ ᱚᱱᱠᱟ ᱜᱮ ᱵᱟᱭᱪᱟᱥ ᱩᱱᱤ ᱡᱩᱫᱤ ᱚᱸᱰᱮ ᱠᱷᱚᱡ ᱩᱰᱩᱠ ᱛᱮᱱᱟᱜ ᱞᱮᱱᱠᱷᱟᱡ ᱛᱚᱵᱮ ᱤᱧᱟᱹᱜ ᱦᱟᱞᱚᱛ ᱵᱩᱜᱤ ᱵᱟᱹᱲᱤᱡ ᱦᱳᱭ ᱠᱚᱜᱼᱟ ᱚᱱᱟᱛᱮ ᱵᱚᱞᱮ ᱡᱟᱦᱟᱸ ᱛᱤᱥ ᱜᱮ ᱡᱩ ᱯᱮ ᱪᱟᱞᱟᱜᱼᱟ ᱵᱚᱞᱮ ᱚᱱᱟ ᱫᱮᱭᱟᱱ ᱫᱚᱦᱚᱭ ᱯᱮ